ᱦᱮᱞᱳ ᱱᱚᱣᱟᱠᱤ ᱥᱱᱮᱠᱥ ᱥᱮᱱᱴᱟᱨ ᱠᱟᱱᱟ ᱛᱳ ᱤᱧ ᱯᱳᱱᱭᱟ ᱜᱟᱱ ᱡᱤᱱᱤᱥᱤᱧ ᱚᱰᱟᱨ ᱞᱟᱹᱜᱤᱫ ᱯᱤᱡᱡᱟ ᱯᱟᱥᱛᱟ ᱮᱜᱽᱨᱳᱞ ᱟᱨ ᱵᱤᱨᱭᱟᱱᱤ ᱱᱚᱣᱟᱧ ᱚᱰᱟᱨ ᱞᱟᱹᱜᱤᱫ ᱛᱳ ᱱᱚᱣᱟ ᱢᱟᱱᱮ ᱧᱤᱫᱟᱹ ᱟᱴ ᱵᱟᱡᱮᱛᱮ ᱡᱮᱢᱚᱱ ᱥᱮᱴᱮᱨᱚᱜ ᱢᱟ ᱯᱩᱥᱲᱟᱹ ᱵᱟᱹᱫᱽ ᱨᱮ ᱟᱪᱪᱷᱟ ᱞᱚᱞᱚ ᱡᱮᱢᱚᱱ ᱦᱩᱭᱩᱜᱼᱢᱟ ᱟᱨ ᱵᱷᱟᱹᱞᱤ ᱚᱠᱚᱡ ᱡᱮᱢᱚᱱ ᱯᱮᱠᱤᱝ ᱦᱩᱭᱩᱜᱼᱢᱟ